ᱤᱧ ᱫᱚ ᱦᱟᱹᱠᱩ ᱥᱟᱵ ᱪᱟᱞᱟᱜ ᱞᱟᱹᱜᱤᱫ ᱛᱮ ᱢᱤᱫᱴᱟᱝ ᱢᱩᱥᱟᱨᱤ ᱛᱷᱟᱹᱲᱤ ᱵᱟᱝᱠᱷᱟᱱ ᱵᱟᱹᱞᱴᱤᱧ ᱥᱚᱝᱜᱮᱧ ᱤᱫᱤ ᱛᱚᱨᱟᱭᱟ ᱤᱧ ᱫᱚ ᱱᱚᱣᱟ ᱫᱷᱚᱨᱚᱱ ᱵᱟᱝᱠᱷᱟᱱ ᱨᱩᱴᱤᱝ ᱧᱮᱞ ᱠᱟᱛᱮᱜ ᱫᱚ ᱦᱟᱹᱠᱩ ᱥᱟᱵ ᱫᱚ ᱵᱟᱝ ᱤᱧ ᱪᱟᱞᱟᱜᱼᱟ ᱤᱧ ᱫᱚ ᱡᱮᱫᱤᱱ ᱚᱠᱛᱚ ᱤᱧ ᱧᱟᱢᱟ ᱩᱱᱫᱤᱱ ᱜᱤ ᱦᱟᱹᱠᱩ ᱥᱟᱵ ᱤᱧ ᱪᱟᱞᱟᱜᱼᱟ ᱟᱨ ᱡᱚᱠᱷᱚᱱ ᱤᱧ ᱧᱮᱞᱟ ᱚᱠᱟ ᱠᱚᱨᱮ ᱯᱷᱩᱠᱷᱨᱤ ᱵᱟᱝᱠᱷᱟᱱ ᱰᱩᱵᱷᱟᱜ ᱠᱚ ᱟᱸᱡᱮᱫ ᱟᱠᱟᱱᱟ ᱚᱱᱟ ᱠᱚᱹᱧ ᱧᱮᱞ ᱠᱟᱛᱮᱜ ᱤᱧ ᱫᱚ ᱦᱟᱹᱠᱩ ᱥᱟᱵ ᱤᱧ ᱪᱟᱞᱟᱜᱼᱟ ᱤᱧᱟᱹᱜ ᱫᱚ ᱠᱳᱱᱳ ᱱᱤᱫᱽᱫᱤᱥᱴᱚ ᱫᱷᱚᱨᱚᱱ ᱵᱟᱝᱠᱷᱟᱱ ᱨᱩᱴᱤᱱ ᱫᱚ ᱵᱟᱹᱱᱩᱠᱟᱜ ᱛᱤᱧᱟᱹ